ᱡᱚᱦᱟᱨ ᱜᱮ ᱜᱚᱢᱠᱮ ᱤᱧᱫᱚ ᱱᱤᱛᱚᱝ ᱢᱤᱫ ᱢᱟᱪᱮᱫ ᱠᱟᱹᱱᱟᱹᱧ ᱚᱱᱟ ᱫᱚ ᱤᱧ ᱮᱦᱚᱵ ᱫᱚ ᱤᱧᱟᱹᱜ ᱢᱚᱱᱮᱨᱮ ᱦᱮᱡ ᱟᱹᱫᱤᱧᱟᱹ ᱡᱮ ᱟᱵᱚ ᱥᱟᱱᱛᱟᱲ ᱯᱟᱹᱨᱥᱤ ᱞᱟᱹᱜᱤᱫ ᱛᱮ ᱢᱤᱫ ᱪᱤᱠᱤ ᱢᱮᱱᱟᱜᱼᱟ ᱚᱱᱟ ᱫᱚ ᱠᱟᱱᱟ ᱚᱞ ᱪᱤᱠᱤ ᱟᱨ ᱚᱱᱟ ᱤᱧ ᱪᱮᱫᱚᱜ ᱨᱮᱭᱟᱜ ᱤᱧ ᱠᱩᱨᱩᱢᱩᱴᱩ ᱠᱮᱫᱟ ᱮᱛᱚᱦᱚᱵ ᱫᱚ ᱤᱧ ᱥᱟᱹᱨᱟᱹᱭᱠᱮᱞᱞᱟ ᱨᱮ ᱯᱟᱲᱦᱟᱜ ᱠᱟᱱ ᱚᱠᱛᱚᱨᱮ ᱤᱧ ᱯᱟᱲᱦᱟᱜ ᱤᱧ ᱮᱦᱚᱵ ᱞᱮᱫᱟ ᱜᱤᱫᱽᱨᱟᱹ ᱚᱠᱛᱚ ᱨᱮᱜᱮ ᱪᱷᱚ ᱥᱟᱛ ᱠᱞᱟᱥ ᱨᱮ ᱩᱱ ᱚᱠᱛᱚ ᱠᱷᱚᱱ ᱱᱟᱥᱮ ᱱᱟᱥᱮ ᱛᱤᱧ ᱪᱮᱫ ᱤᱫᱤᱭᱮᱱᱟ ᱚᱱᱠᱟ ᱚᱱᱠᱟᱛᱮ ᱢᱮᱴᱨᱤᱠ ᱤᱱᱴᱟᱨ ᱤᱧ ᱚᱞ ᱠᱮᱫᱟ ᱱᱤᱛᱚᱝ ᱥᱮᱬᱟᱭᱮᱱᱟ ᱩᱱᱟᱹᱜ ᱛᱮ ᱢᱟᱱᱮ ᱚᱱᱟ ᱥᱟᱱᱛᱟᱹᱲᱤ ᱯᱟᱹᱨᱥᱤ ᱦᱟᱨᱟᱼᱵᱩᱨᱩ ᱞᱟᱹᱜᱤᱫ ᱟᱹᱰᱤ ᱱᱟᱯᱟᱭᱤᱧ ᱠᱩᱨᱩᱢᱩᱴᱩ ᱠᱮᱫᱼᱟ ᱟᱨ ᱪᱮᱫ ᱮᱱᱟ ᱟᱹᱰᱤ ᱵᱷᱟᱹᱜᱤ ᱛᱮ ᱚᱞ ᱪᱤᱠᱤ ᱦᱚᱸ ᱤᱱᱟᱹ ᱯᱚᱨᱮ ᱚᱱᱟᱜᱮ ᱱᱤᱛᱚᱝ ᱫᱚ ᱟᱹᱰᱤ ᱪᱮᱦᱨᱟ ᱪᱮᱫ ᱠᱟᱛᱮ ᱪᱮᱦᱨᱟ ᱥᱟᱺᱦᱤᱡ ᱱᱤᱛᱚᱝ ᱚᱞ ᱯᱟᱲᱦᱟᱜ ᱠᱟᱱᱟ ᱚᱱᱟᱛᱮ ᱤᱧ ᱱᱤᱛᱚᱝ ᱟᱹᱰᱤ ᱨᱟᱹᱥᱠᱟᱹᱧ ᱵᱩᱡᱷᱟᱹᱣᱮᱜᱼᱟ ᱡᱮ ᱟᱵᱚᱣᱟᱜ ᱱᱚᱣᱟ ᱡᱟᱱᱟᱢ ᱯᱟᱹᱨᱥᱤ ᱨᱮᱱᱟᱜ ᱚᱞ ᱪᱤᱠᱤ ᱟᱹᱰᱤ ᱪᱮᱦᱨᱟ ᱦᱟᱨᱟᱼᱵᱩᱨᱩᱜ ᱠᱟᱱᱟ ᱟᱨ ᱱᱤᱛᱚᱝ ᱦᱚᱸ ᱚᱞ ᱯᱟᱲᱦᱟᱣ ᱠᱟᱛᱮ ᱢᱤᱫᱴᱮᱱ ᱞᱟᱦᱟᱱᱛᱤ ᱰᱟᱦᱟᱨ ᱤᱧ ᱯᱟᱸᱡᱟ ᱟᱠᱟᱫᱼᱟ ᱱᱤᱛᱚᱝ ᱫᱚ ᱤᱧ ᱢᱟᱥᱴᱚᱨ ᱞᱮᱠᱟ ᱢᱟᱪᱮᱫ ᱞᱮᱠᱟ ᱛᱤᱧ ᱠᱟᱹᱢᱤ ᱠᱟᱱᱟ ᱟᱨ ᱱᱤᱛᱚᱝ ᱠᱟᱨᱰ ᱢᱟᱫᱽᱫᱷᱚᱢ ᱛᱮ ᱤᱧ ᱡᱮ ᱤᱧ ᱱᱚᱣᱟ ᱞᱟᱦᱟᱱᱛᱤ ᱞᱟᱹᱜᱤᱫ ᱢᱤᱱᱟᱹᱧᱟ ᱜᱩᱨᱩ ᱜᱚᱢᱠᱮ ᱢᱮᱱ ᱠᱟᱜᱼᱟᱭ ᱡᱮ ᱚᱞ ᱪᱤᱠᱤ ᱫᱚ ᱪᱮᱫ ᱠᱟᱱᱟ ᱟᱹᱫᱤᱢ ᱠᱚᱣᱟᱜ ᱢᱮᱫ ᱠᱟᱱᱟ ᱚᱱᱟᱛᱮ ᱱᱚᱣᱟ ᱤᱧ ᱢᱮᱫ ᱢᱟᱨᱥᱟᱞ ᱢᱟᱨᱥᱟᱞ ᱦᱚᱪᱚᱭᱮᱫᱼᱟ ᱱᱤᱛ ᱫᱷᱟᱹᱨᱤᱡ ᱛᱮᱜᱮᱧ ᱢᱟᱪᱮᱫ ᱦᱩᱭ ᱠᱟᱛᱮ ᱵᱟᱨ ᱥᱟᱭ ᱜᱟᱱ ᱦᱚᱲᱤᱧ ᱥᱤᱠᱷᱱᱟᱹᱛ ᱟᱠᱟᱫ ᱠᱚᱣᱟ ᱚᱞ ᱪᱤᱠᱤ ᱟᱨ ᱱᱤᱛᱚᱝ ᱤᱧ ᱱᱚᱣᱟ ᱟᱨᱦᱚᱸ ᱞᱟᱦᱟᱱᱛᱤ ᱤᱫᱤᱭᱮᱫᱼᱟ ᱟᱨᱚᱧ ᱠᱩᱨᱩᱢᱩᱴᱩᱭᱟ ᱡᱟᱦᱟᱸ ᱛᱤᱱᱟᱹᱜ ᱤᱧ ᱫᱤᱥᱚᱢ ᱦᱚᱲᱤᱧ ᱪᱮᱫ ᱟᱠᱚᱣᱟ ᱚᱱᱟᱛᱮ ᱤᱧ ᱪᱮᱫ ᱠᱚᱣᱟ ᱠᱩᱨᱩᱢᱩᱴᱩ ᱠᱟᱹᱫᱟᱹᱧ ᱯᱩᱨᱟᱹ ᱡᱮ ᱱᱤᱛᱚᱝ ᱰᱷᱮᱨ ᱰᱷᱮᱨ ᱟᱵᱚ ᱱᱚᱣᱟ ᱥᱟᱱᱛᱟᱲᱤ ᱯᱟᱹᱨᱥᱤ ᱞᱟᱹᱜᱤᱫ ᱛᱮ ᱚᱞ ᱪᱤᱠᱤ ᱯᱟᱥᱱᱟᱜ ᱢᱟ ᱫᱤᱥᱚᱢ ᱦᱚᱲᱠᱚ ᱛᱟᱞᱟᱨᱮ ᱤᱧ ᱪᱮᱫ ᱟᱠᱚᱣᱟ ᱟᱨ ᱟᱠᱚ ᱦᱚᱸ ᱟᱨᱚᱧ ᱢᱟᱲᱟᱝ ᱥᱮᱫ ᱤᱧ ᱪᱮᱫ ᱦᱚᱪᱚ ᱠᱚᱨᱮᱭᱟᱜ ᱤᱧ ᱨᱤᱠᱟᱹᱭᱟ ᱱᱤᱛᱚᱝ ᱤᱧ ᱟᱹᱰᱤ ᱡᱟᱹᱨᱩᱨᱤ ᱠᱟᱱᱟ ᱡᱮ ᱤᱧ ᱠᱷᱚᱱᱤᱧ ᱢᱮᱱᱟ ᱡᱮ ᱱᱤᱛᱚᱝ ᱟᱵᱚ ᱚᱱᱟ ᱞᱟᱦᱟᱱᱛᱤ ᱞᱟᱹᱜᱤᱫ ᱟᱵᱚ ᱥᱚᱨᱠᱟᱨ ᱴᱷᱮᱱ ᱠᱷᱚᱱ ᱦᱚᱸ ᱯᱟᱲᱦᱟᱣ ᱦᱚᱪᱚ ᱥᱠᱩᱞ ᱠᱮ ᱥᱠᱩᱞ ᱯᱟᱲᱦᱟᱣ ᱦᱚᱪᱚ ᱨᱮᱭᱟᱜ ᱵᱚᱱ ᱪᱮᱥᱴᱟᱭᱟ ᱤᱧ ᱦᱚᱸᱧ ᱪᱮᱥᱴᱟᱭᱟ ᱪᱮ ᱡᱚᱛᱚ ᱦᱚᱲ ᱛᱮᱵᱚᱱ ᱪᱮᱥᱴᱟᱭᱟ ᱡᱮ ᱟᱵᱚ ᱱᱚᱣᱟ ᱟᱵᱚᱣᱟᱜ ᱯᱟᱹᱨᱥᱤ ᱞᱟᱦᱟᱱᱛᱤ ᱨᱮ ᱡᱚᱛᱚᱦᱚᱲ ᱵᱚᱱ ᱜᱚᱲᱚᱜ ᱢᱟ ᱟᱨ ᱢᱤᱫᱴᱟᱝ ᱞᱟᱦᱟᱱᱛᱤ ᱞᱟᱹᱜᱤᱫ ᱦᱚᱨ ᱵᱚ ᱯᱟᱸᱡᱟᱭᱟ ᱡᱮ ᱱᱤᱛᱚᱝ ᱟᱵᱚ ᱜᱩᱨᱩ ᱜᱚᱢᱠᱮ ᱩᱱᱤᱥᱥᱚ ᱯᱚᱸᱪᱤᱥ ᱨᱮ ᱚᱞ ᱪᱤᱠᱤ ᱩᱰᱩᱠᱟᱫ ᱵᱚᱱᱟ ᱟᱨ ᱱᱤᱛᱚᱝ ᱥᱟᱭ ᱥᱮᱨᱢᱟ ᱯᱩᱨᱟᱹᱜ ᱠᱟᱱᱟ ᱫᱩ ᱦᱟᱡᱟᱨ ᱯᱚᱸᱪᱤᱥ ᱛᱮ ᱱᱤᱛᱚᱝ ᱟᱵᱚ ᱜᱮᱞᱮ ᱵᱤᱞᱤ ᱠᱟᱛᱮᱫ ᱡᱚᱼᱵᱤᱞᱤ ᱠᱟᱛᱮ ᱵᱚᱱ ᱡᱚᱢᱟ ᱚᱱᱟ ᱨᱮᱭᱟᱜ ᱨᱟᱥᱟ ᱵᱚᱱ ᱪᱮᱯᱮᱡ ᱦᱟᱹᱴᱤᱧᱟ ᱮᱱᱠᱷᱟᱱ ᱫᱚ ᱟᱹᱰᱤ ᱞᱚᱜᱚᱱ ᱵᱚ ᱦᱮᱲᱮᱢ ᱵᱚ ᱟᱹᱭᱠᱟᱹᱣ ᱫᱟᱲᱮᱭᱟᱜᱼᱟ ᱟᱨᱦᱚᱸ ᱱᱚᱣᱟᱨᱮ ᱞᱟᱦᱟᱱᱛᱤ ᱞᱟᱹᱜᱤᱫ ᱵᱚᱱ ᱨᱤᱠᱟᱹᱭᱟ ᱚᱱᱟᱛᱤᱧ ᱟᱨᱫᱟᱥᱚᱜᱼᱟ ᱡᱚᱛᱚ ᱦᱚᱲ ᱴᱷᱮᱱ ᱡᱮᱦᱮᱛᱩ ᱟᱵᱚ ᱱᱚᱣᱟ ᱪᱤᱠᱤ ᱡᱟᱱᱟᱢ ᱯᱟᱹᱨᱥᱤ ᱚᱞ ᱪᱤᱠᱤ ᱱᱟᱯᱟᱭ ᱛᱮᱵᱚᱱ ᱦᱟᱨᱟᱼᱵᱩᱨᱩᱭ ᱢᱟ ᱟᱨ ᱱᱤᱛᱚᱝ ᱟᱵᱚ ᱱᱚᱣᱟ ᱫᱤᱥᱚᱢ ᱦᱚᱲ ᱴᱷᱮᱱ ᱵᱚᱱ ᱯᱟᱥᱱᱟᱣᱢᱟ ᱚᱱᱟᱛᱮ ᱟᱹᱰᱤ ᱠᱩᱨᱩᱢᱩᱴᱩ ᱪᱷᱩᱴᱟᱹᱣ ᱦᱩᱭ ᱠᱟᱱᱟ ᱡᱮ ᱰᱷᱮᱨ ᱠᱷᱚᱱ ᱰᱷᱮᱨ ᱟᱵᱚ ᱟᱵᱚ ᱥᱟᱱᱛᱟᱲᱤ ᱯᱟᱹᱨᱥᱤ ᱞᱟᱦᱟᱱᱛᱤ ᱞᱟᱹᱜᱤᱫ ᱵᱚ ᱨᱤᱠᱟᱹᱭᱟ ᱟᱨ ᱡᱚᱛᱚ ᱠᱚᱴᱷᱮᱱ ᱜᱮ ᱱᱮᱦᱚᱨᱚᱜᱼᱟ ᱤᱧᱦᱚᱸ ᱡᱮ ᱱᱤᱛᱚᱝ ᱟᱵᱚ ᱱᱚᱣᱟ ᱵᱚᱱ ᱯᱟᱲᱦᱟᱜ ᱢᱟ ᱚᱞ ᱢᱟᱵᱚᱱ

ᱡᱮᱨᱚᱠᱚᱢ ᱟᱵᱚ ᱨᱮᱱ ᱟᱜᱟᱢ ᱟᱜᱟᱢ ᱞᱟᱹᱜᱤᱫ ᱛᱮ ᱜᱟᱬᱟ ᱠᱚ ᱵᱚ ᱞᱟᱹᱭ ᱥᱚᱫᱚᱨ ᱠᱚᱣᱟ ᱡᱮ ᱟᱵᱚᱣᱟᱜ ᱱᱚᱣᱟ ᱡᱟᱱᱟᱢ ᱯᱟᱹᱨᱥᱤ ᱫᱚ ᱛᱤᱱᱟᱹᱜ ᱞᱟᱹᱠᱛᱤᱭᱟᱱᱟᱜ ᱠᱟᱱᱟ ᱟᱨ ᱱᱤᱛᱚᱝ ᱡᱚᱛᱚ ᱡᱟᱭᱜᱟ ᱨᱮ ᱟᱵᱚᱣᱟᱜ ᱱᱚᱣᱟ ᱯᱟᱹᱨᱥᱤ ᱚᱞ ᱪᱤᱠᱤ ᱟᱹᱰᱤ ᱦᱟᱨᱟᱼᱵᱩᱨᱩ ᱨᱮ ᱢᱮᱱᱟᱜ ᱠᱟᱫᱟ ᱡᱮ ᱵᱷᱟᱨᱚᱛ ᱥᱚᱨᱠᱟᱨ ᱦᱚᱸ ᱢᱟᱱᱟᱣ ᱵᱟᱛᱟᱣ ᱠᱟᱜᱼᱟᱭ ᱡᱮ ᱥᱟᱱᱛᱟᱲᱤ ᱯᱟᱹᱨᱥᱤ ᱞᱟᱹᱜᱤᱫ ᱫᱚ ᱡᱮ ᱚᱞ ᱪᱤᱠᱤ ᱜᱮ ᱢᱮᱱᱛᱮ ᱱᱚᱣᱟ ᱱᱤᱛᱚᱝ ᱡᱮᱜᱮᱛ ᱛᱟᱞᱟᱨᱮ ᱟᱵᱚ ᱱᱚᱣᱟ ᱯᱟᱹᱨᱥᱤ ᱵᱚ ᱦᱟᱨᱟᱼᱵᱩᱨᱩᱭᱟ ᱚᱱᱟᱛᱮ ᱡᱚᱛᱚ ᱠᱚᱜᱮ ᱜᱚᱲᱚ ᱫᱚᱨᱠᱟᱨ ᱟᱹᱰᱤᱜᱮ ᱞᱟᱹᱠᱛᱤ ᱠᱟᱱᱟ ᱱᱤᱛᱚᱝ ᱵᱚᱱ ᱜᱚᱲᱚ ᱞᱮᱱᱠᱷᱟᱱ ᱟᱵᱚ ᱱᱚᱣᱟ ᱯᱟᱹᱨᱥᱤ ᱨᱮ ᱟᱵᱚ ᱥᱤᱵᱤᱞ ᱥᱚᱲᱚᱢ ᱵᱚᱱ ᱧᱟᱢᱟ ᱟᱨ ᱦᱤᱡᱩᱜ ᱠᱟᱱ ᱚᱠᱛᱚ ᱨᱮ ᱟᱵᱚᱨᱮᱱ ᱜᱟᱬᱟ ᱠᱚ ᱱᱚᱣᱟ ᱨᱮᱭᱟᱜ ᱥᱤᱵᱤᱞ ᱥᱚᱲᱚᱢ ᱠᱚ ᱡᱚᱢ ᱦᱟᱹᱴᱤᱧ ᱡᱚᱝᱼᱟ ᱚᱱᱟᱛᱮ ᱟᱨᱫᱟᱥᱚᱜᱼᱟ ᱡᱮ ᱟᱵᱚ ᱡᱟᱱᱟᱢ ᱯᱟᱹᱨᱥᱤ ᱨᱮᱭᱟᱜ ᱚᱞ ᱪᱤᱠᱤ ᱫᱚ ᱦᱟᱨᱟᱼᱵᱩᱨᱩᱭ ᱢᱟ ᱢᱮᱱᱛᱮ ᱟᱨ ᱡᱚᱛᱚ ᱦᱚᱲᱟᱜ ᱠᱩᱠᱢᱩ ᱯᱩᱨᱟᱹᱜᱼᱟ ᱜᱩᱨᱩ ᱜᱚᱢᱠᱮᱭᱟᱜ ᱠᱩᱠᱢᱩ ᱦᱚᱸ ᱯᱩᱨᱟᱹᱜᱼᱟ ᱪᱮ ᱟᱵᱚᱣᱟᱜ ᱯᱟᱹᱨᱥᱤ ᱨᱮᱱᱟᱜ ᱚᱞ ᱪᱤᱠᱤ ᱦᱟᱨᱟᱼᱵᱩᱨᱩᱭᱮᱱᱟ ᱢᱮᱱᱛᱮ ᱢᱟ ᱡᱚᱦᱟᱨ